ᱤᱧ ᱨᱮᱱ ᱯᱩᱭᱞᱩ ᱥᱤᱠᱷᱱᱟᱹᱛ ᱠᱤᱱ ᱫᱚᱠᱤᱱ ᱦᱩᱭᱩᱜ ᱠᱟᱱᱟ ᱤᱧ ᱨᱮᱱ ᱜᱚ ᱵᱟᱵᱟ ᱚᱱᱟ ᱛᱟᱭᱚᱢ ᱤᱧ ᱤᱥᱠᱩᱞ ᱨᱮ ᱵᱷᱚᱨᱛᱤ ᱛᱟᱭᱚᱢ ᱤᱥᱠᱩᱞ ᱨᱮᱱ ᱥᱮᱨ ᱛᱟᱹᱠᱩ ᱥᱮ ᱜᱚᱝᱠᱮ ᱛᱟᱹᱠᱩ ᱤᱧᱨᱮᱱ ᱥᱤᱠᱷᱱᱟᱹᱫᱤᱭᱟ ᱫᱚ ᱪᱮᱫᱟᱜ ᱥᱮ ᱩᱱᱠᱩ ᱤᱧᱠᱩ ᱵᱩᱡᱷᱟᱹᱣ ᱩᱪᱩ ᱟᱠᱟᱫᱤᱧᱟ ᱡᱮᱞᱮᱠᱟ ᱯᱟᱲᱦᱟᱣ ᱞᱮᱱ ᱠᱷᱟᱱ ᱵᱷᱚᱵᱤᱥᱥᱚᱛ ᱨᱮ ᱤᱧ ᱞᱟᱦᱟ ᱥᱮᱫ ᱤᱧ ᱥᱮᱱ ᱫᱟᱲᱮᱭᱟᱜᱼᱟ ᱥᱮ ᱪᱟᱹᱠᱨᱤ ᱵᱟᱹᱠᱨᱤ ᱠᱟᱛᱮᱫ ᱤᱧᱤᱧ ᱛᱟᱦᱮᱸ ᱫᱟᱲᱮᱭᱟᱜᱼᱟ ᱚᱱᱠᱟᱜᱤ ᱟᱵᱩ ᱱᱚᱶᱟ ᱥᱟᱱᱛᱟᱲ ᱥᱚᱢᱟᱡ ᱨᱮᱱ ᱥᱨᱤᱯᱚᱛᱤ ᱴᱩᱰᱩ ᱜᱚᱢᱠᱮ ᱦᱚᱸ ᱵᱤᱫᱮᱥ ᱨᱮ ᱥᱮᱱ ᱠᱟᱛᱮ ᱟᱵᱩ ᱥᱟᱱᱛᱟᱲᱤ ᱯᱟᱹᱨᱥᱤ ᱪᱮᱫ ᱞᱮᱠᱟᱭ ᱪᱟᱨᱪᱟᱭᱮᱫᱟ ᱚᱱᱠᱟᱜᱤ ᱩᱱᱤ ᱞᱟᱦᱟᱥᱮᱫ ᱮ ᱥᱮᱱ ᱟᱠᱟᱱ ᱛᱮ ᱟᱵᱩ ᱩᱱᱤ ᱥᱟᱱᱛᱟᱲ ᱥᱚᱢᱟᱡᱽ ᱨᱮ ᱟᱹᱰᱤ ᱢᱟᱨᱟᱝ ᱜᱚᱢᱠᱮ ᱵᱩ ᱢᱚᱱᱮᱭᱮ ᱠᱟᱱᱟ